ᱪᱮᱬᱮᱼᱪᱤᱯᱨᱩ ᱠᱟᱛᱷᱟ ᱵᱟᱨᱮ ᱨᱮᱱᱟᱜ ᱤᱧ ᱫᱩᱧ ᱞᱟᱹᱭᱮᱜᱼᱟ ᱡᱮᱭᱥᱮ ᱢᱤᱫ ᱡᱟᱭᱜᱟᱧ ᱪᱟᱞᱟᱣ ᱞᱮᱱᱟ ᱪᱤᱲᱤᱭᱟᱹᱠᱷᱟᱱᱟ ᱢᱮᱱᱛᱮᱠᱚ ᱢᱮᱛᱟᱜᱼᱟ ᱚᱸᱰᱮ ᱫᱚ ᱟᱹᱰᱤ ᱟᱹᱰᱤ ᱪᱮᱬᱮ ᱟᱹᱰᱤ ᱨᱚᱠᱚᱢ ᱠᱚ ᱢᱮᱱᱟᱜ ᱟᱠᱟᱫ ᱠᱚᱣᱟ ᱢᱟᱱᱮ ᱧᱮᱞ ᱡᱚᱝ ᱛᱮᱦᱚᱸ ᱟᱹᱰᱤ ᱨᱟᱹᱥᱠᱟᱹ ᱜᱮᱠᱚ ᱧᱮᱞᱚᱜ ᱠᱟᱱᱟ ᱟᱨ ᱵᱮᱥ ᱵᱩᱡᱷᱟᱹᱜ ᱠᱟᱱᱟ ᱧᱮᱞ ᱡᱚᱝ ᱛᱮᱦᱚᱸ ᱛᱚ ᱧᱮᱞᱢᱟᱹᱧ ᱧᱮᱞ ᱠᱮᱫ ᱠᱚᱜᱮᱭᱟ ᱛᱚ ᱩᱱᱠᱩ ᱪᱮᱬᱮ ᱥᱩᱨᱤᱧ ᱪᱟᱞᱟᱣᱮᱱ ᱠᱷᱟᱱ ᱪᱮᱬᱮ ᱦᱚᱸ ᱟᱯᱱᱟᱨ ᱥᱩᱨ ᱦᱮᱡ ᱠᱟᱛᱮᱱ ᱪᱮᱨᱚ ᱵᱮᱨᱚ ᱚᱱᱠᱟ ᱵᱩᱡᱷᱟᱹᱜ ᱠᱟᱱᱟ ᱡᱮ ᱱᱩᱠᱩ ᱪᱮᱬᱮᱭᱟᱜ ᱢᱚᱱᱮ ᱨᱮᱫᱚ ᱱᱚᱣᱟ ᱢᱮᱱᱟᱜᱼᱟ ᱯᱟᱞᱮᱱ ᱡᱮ ᱱᱩᱭ ᱦᱚᱲ ᱫᱚ ᱯᱟᱞᱮ ᱤᱧᱫᱚ ᱪᱟᱨᱟᱭ ᱤᱢᱟᱹᱧ ᱞᱟᱹᱜᱤᱫ ᱟᱫᱚ ᱪᱟᱨᱟ ᱮᱢ ᱫᱚ ᱵᱟᱝ ᱤᱧ ᱫᱚ ᱢᱚᱱᱮᱨᱮ ᱨᱟᱹᱥᱠᱟᱹᱧ ᱵᱩᱡᱷᱟᱹᱣ ᱠᱮᱜᱼᱟ ᱡᱮ ᱱᱩᱠᱩ ᱪᱮᱬᱮ ᱫᱚ ᱟᱹᱰᱤ ᱪᱮᱦᱨᱟ ᱠᱚ ᱧᱮᱞᱚᱜ ᱠᱟᱱᱟ ᱛᱚ ᱪᱟᱞᱟᱣ ᱪᱟᱞᱟᱣ ᱢᱟᱹᱧ ᱪᱟᱞᱟᱣ ᱮᱱᱟ ᱧᱮᱞ ᱦᱩᱧ ᱧᱮᱞ ᱠᱮᱫ ᱠᱚᱜᱮᱭᱟ ᱚᱲᱟᱜ ᱦᱮᱡ ᱠᱟᱛᱮᱱ ᱚᱱᱟᱧ ᱞᱟᱹᱭᱟᱠᱚ ᱠᱟᱱᱟ ᱤᱧ ᱨᱮᱱ ᱟᱭᱳ ᱟᱭᱳ ᱵᱟᱵᱟ ᱟᱨ ᱵᱚᱠᱚ ᱵᱚᱭᱦᱟ ᱡᱮ ᱪᱮᱬᱮ ᱚᱸᱰᱮᱧ ᱧᱮᱞ ᱠᱮᱫ ᱠᱚᱣᱟ ᱩᱱᱟᱹᱜ ᱨᱟᱹᱥᱠᱟᱹᱧ ᱵᱩᱡᱷᱟᱹᱣ ᱠᱮᱜᱼᱟ ᱡᱮ ᱡᱷᱚᱛᱚ ᱞᱮᱠᱟᱱ ᱪᱮᱬᱮ ᱢᱮᱱᱟᱜ ᱠᱚᱣᱟ ᱟᱨ ᱡᱷᱚᱛᱮ ᱞᱮᱠᱟᱱ ᱪᱮᱬᱮ ᱢᱮᱱᱟᱜ ᱠᱚᱣᱟ ᱡᱷᱚᱛᱮ ᱞᱮᱠᱟᱱ ᱠᱚᱜᱮ ᱨᱟᱜ ᱠᱚ ᱮᱢᱟᱱ ᱠᱚ ᱟᱹᱰᱤ ᱨᱟᱹᱥᱠᱟᱹ ᱜᱤᱧ ᱵᱩᱡᱷᱟᱹᱣ ᱠᱮᱜᱼᱟ ᱮᱱᱠᱷᱟᱱ ᱦᱮᱡ ᱠᱟᱛᱮᱱ ᱵᱟᱠᱷᱟᱱ ᱱᱚᱜᱼᱚᱭ ᱯᱷᱳᱴᱳ ᱢᱚᱵᱟᱭᱤᱞ ᱠᱚ ᱤᱫᱤ ᱠᱟᱛᱮᱱᱤᱧ ᱯᱷᱳᱴᱳ ᱟᱠᱟᱫ ᱠᱚᱣᱟ ᱧᱮᱞ ᱠᱚᱯᱮ ᱛᱤᱱᱟᱹᱜ ᱱᱟᱯᱟᱭ ᱱᱟᱯᱟᱭ ᱪᱮᱬᱮ ᱠᱚ ᱧᱮᱞᱚᱜ ᱠᱟᱱᱟ ᱟᱨ ᱛᱤᱱᱟᱹᱜ ᱨᱟᱹᱥᱠᱟᱹ ᱜᱮᱠᱚ ᱪᱮᱨᱚ ᱵᱮᱨᱚᱜ ᱠᱟᱱᱟ ᱛᱚ ᱟᱹᱰᱤ ᱨᱟᱹᱥᱠᱟᱹ ᱤᱧᱫᱩᱧ ᱵᱩᱡᱷᱟᱹᱣ ᱠᱮᱜᱼᱟ ᱱᱤᱛᱳᱜ ᱦᱚᱸ ᱩᱱᱠᱩ ᱪᱮᱬᱮᱧ ᱧᱮᱞᱮᱫ ᱠᱚ ᱠᱷᱟᱱ ᱩᱭᱦᱟᱹᱨ ᱜᱚᱫᱮᱜ ᱟᱹᱧ ᱚᱦ ᱱᱩᱠᱩ ᱪᱮᱬᱮᱼᱪᱤᱯᱨᱩ ᱛᱟᱞᱟ ᱨᱮᱜᱮ ᱤᱧᱫᱩᱧ ᱛᱟᱦᱮᱸ ᱠᱚᱜᱼᱟ ᱦᱩᱱᱟᱹᱝ ᱛᱚ ᱚᱸᱰᱮ ᱫᱚᱢ ᱛᱟᱦᱮᱱᱟ ᱪᱤᱠᱟᱹᱛᱮ ᱢᱚᱱᱮ ᱨᱮᱢᱟ ᱨᱟᱹᱥᱠᱟᱹ ᱵᱩᱡᱷᱟᱹᱜ ᱠᱟᱱᱟ ᱱᱩᱠᱩ ᱪᱮᱬᱮ ᱴᱷᱮᱱ ᱢᱟ ᱟᱹᱰᱤ ᱵᱮᱥ